ᱚᱻ ᱱᱚᱣᱟ ᱫᱚ ᱫᱮᱵᱥᱤᱠᱟ ᱞᱚᱡᱽ ᱠᱟᱱᱟ ᱛᱚ ᱚᱸᱰᱮ ᱜᱮ ᱞᱟᱜᱟᱣ ᱠᱟᱱᱟ ᱚ ᱮᱱᱟᱝ ᱡᱚᱢᱟᱜ ᱤᱧ ᱚᱰᱟᱨ ᱞᱮᱫᱟ ᱟᱫᱚ ᱚᱱᱟ ᱫᱚ ᱠᱮᱱᱥᱮᱞ ᱟᱠᱟᱱ ᱛᱤᱧᱟᱹ ᱚᱱᱟ ᱪᱤᱠᱟᱹ ᱱᱤᱛᱚᱜ ᱱᱟᱣᱟ ᱠᱟᱨᱛᱤᱧ ᱚᱰᱟᱨ ᱮᱫᱟ ᱮᱠᱨᱳᱞ ᱪᱟᱣᱢᱤᱱ ᱟᱨ ᱵᱤᱨᱤᱭᱟᱱᱤ ᱨᱩᱴᱤ ᱟᱨ ᱫᱟᱠᱟ ᱟᱨ ᱪᱟ ᱠᱚ ᱡᱮᱢᱚᱱ ᱪᱟ ᱠᱚ ᱛᱤᱱᱴᱟ ᱛᱮ ᱡᱮᱢᱚᱱ ᱥᱮᱴᱮᱨᱚᱜ ᱢᱟ ᱱᱚᱰᱮ ᱥᱟᱦᱮᱵᱰᱤ ᱟᱹᱛᱩ ᱠᱷᱚᱱᱤᱧ ᱞᱟᱹᱭ ᱮᱫᱟ ᱞᱚᱞᱚᱜᱮ ᱡᱮᱢᱚᱱ ᱡᱚᱛᱚᱜᱮ ᱛᱟᱦᱮᱱ ᱢᱟ ᱵᱟᱥᱠᱮᱜᱼᱟ ᱥᱮ ᱨᱮᱭᱟᱲᱟᱜ ᱫᱚ ᱟᱞᱚ ᱛᱟᱦᱮᱱ ᱢᱟ